ᱟᱞᱮ ᱟᱹᱛᱩ ᱨᱮᱫᱚ ᱠᱷᱚᱨᱟ ᱦᱚᱸ ᱦᱩᱭ ᱵᱟᱲᱟᱣ ᱠᱟᱱᱟ ᱥᱮ ᱚᱱᱠᱟ ᱫᱟᱜ ᱨᱮᱱᱟᱜ ᱦᱚᱸ ᱟᱹᱰᱤ ᱠᱚᱥᱴᱚ ᱦᱩᱭᱩᱜ ᱛᱟᱞᱮᱭᱟ ᱪᱮᱫᱟᱜ ᱥᱮ ᱱᱮᱛᱟᱨ ᱥᱤᱛᱩᱝ ᱫᱤᱱ ᱦᱚᱸ ᱜᱨᱤᱥᱚ ᱫᱤᱱ ᱦᱚᱸ ᱢᱟᱱᱮ ᱟᱭᱢᱟ ᱟᱞᱮ ᱟᱹᱛᱩ ᱨᱮ ᱫᱟᱜ ᱨᱮᱱᱟᱜ ᱟᱱᱟᱴ ᱦᱩᱭᱩᱜᱼᱟ ᱥᱮ ᱟᱱᱟᱴ ᱢᱮᱱᱟᱜ ᱠᱟᱫᱟ ᱱᱤᱛᱳᱜ ᱨᱮᱦᱚᱸ ᱪᱮᱫᱟᱜ ᱥᱮ ᱢᱟᱱᱮ ᱟᱞᱮᱭᱟᱜ ᱨᱮᱭᱟᱲᱚᱜ ᱨᱮᱭᱟᱲ ᱦᱚᱸ ᱟᱞᱮ ᱢᱟᱱᱮ ᱥᱩᱨ ᱨᱮ ᱰᱚᱵᱷᱟᱜ ᱠᱚᱨᱮ ᱡᱩᱫᱤ ᱫᱟᱜ ᱟᱸᱡᱮᱫ ᱮᱱᱟ ᱛᱚ ᱥᱟᱺᱜᱤᱧ ᱥᱟᱺᱜᱤᱧ ᱰᱮᱢ ᱠᱚ ᱵᱟᱸᱫᱽ ᱠᱚ ᱪᱟᱞᱟᱜ ᱞᱟᱜᱟᱣ ᱞᱮᱭᱟ ᱟᱨ ᱡᱩᱫᱤ ᱜᱟᱰᱟ ᱠᱚ ᱛᱟᱦᱮᱱᱟ ᱛᱚ ᱜᱟᱰᱟ ᱨᱮᱦᱚᱸ ᱚᱱᱠᱟ ᱫᱟᱜ ᱵᱟᱭ ᱛᱟᱦᱮᱱᱟ ᱚᱱᱠᱟ ᱚᱱᱠᱟ ᱰᱟᱹᱰᱤ ᱠᱚᱨᱮ ᱫᱟᱜ ᱛᱟᱦᱮᱱᱟ ᱛᱚ ᱚᱱᱟ ᱰᱟᱹᱰᱤ ᱠᱚᱨᱮ ᱜᱮ ᱯᱟᱭᱨᱟᱜ ᱦᱩᱭᱩᱜᱼᱟ ᱰᱚᱵᱷᱟᱜ ᱨᱮᱦᱚᱸ ᱫᱟᱜ ᱟᱸᱡᱮᱫᱚᱜ ᱜᱮᱭᱟ ᱥᱮ ᱜᱟᱰᱟ ᱨᱮᱦᱚᱸ ᱚᱱᱠᱟ ᱫᱚ ᱵᱟᱭ ᱛᱟᱦᱮᱱ ᱛᱟᱞᱮᱭᱟ ᱥᱚᱵᱽ ᱥᱚᱢᱚᱭ ᱫᱚ ᱱᱮᱛᱟᱨ ᱫᱤᱱ ᱫᱚ ᱡᱟᱹᱥᱛᱤ ᱢᱟᱱᱮ ᱡᱟᱹᱥᱛᱤ ᱥᱤᱛᱩᱝ ᱫᱤᱱ ᱫᱚ ᱡᱳᱥᱴᱤ ᱱᱚᱝᱠᱟ ᱵᱟᱹᱭᱥᱟᱹᱠᱷ ᱱᱚᱣᱟ ᱠᱚᱨᱮ ᱫᱚ ᱫᱟᱜ ᱮᱠᱫᱚᱢ ᱵᱟᱭ ᱛᱟᱦᱮᱱ ᱛᱟᱞᱮᱭᱟ ᱟᱭᱢᱟ ᱞᱮ ᱠᱚᱥᱴᱚᱜ ᱜᱮᱭᱟ ᱫᱟᱜ ᱨᱮᱱᱟᱜ ᱟᱱᱟᱴ ᱵᱤᱥᱤ ᱜᱮ ᱢᱮᱱᱟᱜ ᱠᱟᱫᱟ ᱟᱨ ᱱᱚᱞᱠᱩᱯ ᱨᱮᱦᱚᱸ ᱧᱩ ᱫᱟᱜ ᱦᱚᱸ ᱚᱱᱠᱟ ᱠᱳᱱᱳ ᱥᱚᱢᱚᱭ ᱫᱚ ᱟᱭᱢᱟ ᱞᱮ ᱠᱚᱥᱴᱚᱜᱼᱟ ᱪᱮᱫᱟᱜ ᱥᱮ ᱢᱟᱱᱮ ᱫᱤᱱ ᱨᱮᱫᱚ ᱚᱱᱠᱟ ᱧᱩ ᱫᱟᱜ ᱦᱚᱸ ᱵᱟᱭ ᱛᱩᱫᱩᱜ ᱜᱮᱭᱟ ᱱᱚᱞᱠᱩᱯ ᱠᱷᱚᱱ ᱦᱚᱸ ᱧᱩ ᱞᱟᱹᱜᱤᱫ ᱦᱚᱸ ᱟᱭᱢᱟ ᱠᱚᱥᱴᱚ ᱦᱩᱭᱩᱜ ᱛᱟᱞᱮᱭᱟ ᱛᱚᱠᱷᱚᱱ ᱫᱚ ᱟᱭᱢᱟ ᱞᱟᱭᱤᱱ ᱞᱟᱭᱤᱱ ᱛᱮ ᱚᱱᱠᱟ ᱜᱮ ᱠᱚᱢ ᱠᱚᱢ ᱠᱟᱛᱮᱫ ᱫᱟᱜ ᱞᱮ ᱟ ᱜᱩᱭ ᱛᱟᱦᱮᱱ ᱟᱭᱢᱟ ᱠᱚᱥᱴᱚ ᱢᱮᱱᱟᱜ ᱠᱟᱫᱟ ᱱᱚᱞᱠᱩᱯ ᱨᱮᱦᱚᱸ ᱚᱱᱠᱟ ᱵᱟᱹᱲᱤᱡᱚᱜᱼᱟ ᱡᱟᱹᱥᱛᱤ ᱞᱟᱲᱟᱣ ᱞᱮᱠᱷᱟᱱ ᱮᱱᱠᱷᱟᱱ ᱠᱚᱥᱴᱚ ᱢᱟ ᱟᱭᱢᱟ ᱢᱮᱱᱟᱜ ᱜᱮᱭᱟ